ᱫᱚᱥ ᱠᱷᱚᱱ ᱫᱚᱥ ᱞᱟᱠᱷ ᱢᱚᱫᱽᱫᱷᱮ ᱨᱮᱱᱟᱜ ᱢᱚᱬᱮ ᱜᱚᱴᱮᱱ ᱥᱚᱝᱠᱷᱟ ᱫᱚ ᱦᱩᱭᱩᱜ ᱠᱟᱱᱟ ᱢᱤᱫ ᱥᱚ ᱯᱟᱸᱪ ᱦᱟᱡᱟᱨ ᱟᱴ ᱦᱟᱡᱟᱨ ᱛᱮᱨᱚ ᱦᱟᱡᱟᱨ ᱯᱚᱸᱭᱛᱟᱞᱞᱤᱥ ᱦᱟᱡᱟᱨ ᱮᱠᱥᱳᱴᱴᱤ ᱦᱟᱡᱟᱨ